ᱞᱟᱦᱟᱜ ᱨᱮᱭᱟᱜ ᱚᱠᱛᱚ ᱡᱟᱦᱟᱸ ᱟᱹᱰᱤ ᱦᱚᱲ ᱜᱮᱠᱚ ᱞᱟᱹᱭ ᱫᱟᱠᱚ ᱱᱤᱭᱟᱹ ᱫᱚ ᱰᱤᱡᱤᱴᱟᱞ ᱴᱟᱭᱤᱢ ᱠᱟᱱᱟ ᱱᱚᱜᱼᱚᱭ ᱱᱤᱭᱟᱹ ᱚᱠᱛᱚ ᱫᱚ ᱟᱵᱚ ᱡᱟᱦᱟᱸ ᱦᱚᱲ ᱡᱟᱦᱟᱸᱭ ᱠᱚᱫᱚ ᱱᱤᱛᱚᱜ ᱵᱚᱱ ᱪᱟᱹᱠᱨᱤᱭᱫᱟ ᱥᱮ ᱠᱟᱹᱢᱤᱭ ᱫᱟᱵᱚᱱ ᱩᱱᱠᱩ ᱱᱮᱛᱟᱨ ᱫᱤᱥᱟᱹᱭ ᱫᱟᱵᱚᱱ ᱡᱮ ᱠᱟᱹᱴᱤᱡ ᱠᱟᱹᱴᱤᱡ ᱜᱤᱫᱽᱨᱟᱹ ᱠᱚ ᱡᱟᱦᱟᱸᱭ ᱠᱚ ᱱᱮᱛᱟᱨ ᱯᱟᱲᱦᱟᱜ ᱠᱟᱱᱟ ᱠᱚ ᱩᱱᱠᱩ ᱫᱚ ᱠᱚᱢ ᱩᱢᱮᱨ ᱨᱮᱜᱮ ᱡᱟᱦᱟᱱ ᱢᱳᱵᱟᱭᱤᱞ ᱵᱟᱠᱷᱟᱱ ᱞᱮᱯᱴᱚᱯ ᱮᱢᱟᱱ ᱠᱚ ᱧᱟᱢ ᱡᱚᱝ ᱠᱟᱱᱟ ᱟᱫᱚ ᱜᱤᱫᱽᱨᱟᱹᱣᱟᱜ ᱢᱚᱱᱮ ᱚᱱᱟ ᱡᱟᱦᱟᱱᱟᱜ ᱡᱤᱱᱤᱥ ᱡᱷᱟᱞᱠᱟᱣ ᱞᱮᱠᱷᱟᱱ ᱫᱚ ᱩᱱᱤ ᱥᱟᱢᱟᱝ ᱨᱮ ᱡᱟᱦᱟᱱᱟᱜ ᱡᱤᱱᱤᱥ ᱡᱷᱟᱞᱠᱟᱣ ᱞᱮᱠᱷᱟᱱ ᱟᱹᱰᱤ ᱞᱚᱜᱚᱱ ᱩᱱᱤᱭᱟᱜ ᱢᱚᱱᱮ ᱚᱱᱛᱮ ᱜᱮᱭ ᱚᱨᱟ ᱟᱫᱚ ᱚᱱᱟ ᱠᱷᱟᱹᱛᱤᱨ ᱛᱮ ᱡᱟᱦᱟᱸ ᱟᱵᱚ ᱵᱚᱱ ᱥᱮᱬᱟ ᱟᱜᱩ ᱠᱟᱫᱟ ᱜᱤᱫᱽᱨᱟᱹ ᱠᱷᱚᱱ ᱡᱮ ᱡᱟᱦᱟᱱᱟᱜ ᱡᱤᱱᱤᱥ ᱜᱮ ᱟᱢ ᱵᱟᱢ ᱠᱷᱟᱴᱟᱣ ᱞᱮᱱᱠᱷᱟᱱ ᱚᱱᱟ ᱫᱚ ᱚᱱᱟ ᱵᱷᱟᱜᱮ ᱚᱨᱡᱚ ᱫᱚ ᱵᱟᱢ ᱧᱟᱢᱟ ᱚᱱᱟ ᱨᱮᱱᱟᱜ ᱩᱱᱠᱩ ᱚᱱᱟ ᱠᱷᱟᱴᱟᱣ ᱨᱮᱱᱟᱜ ᱚᱱᱟ ᱡᱟᱦᱟᱸ ᱜᱩᱱ ᱩᱱᱠᱩ ᱫᱚ ᱟᱫᱚ ᱚᱱᱟ ᱡᱤᱱᱤᱥ ᱛᱮᱜ ᱵᱟᱝᱠᱚ ᱵᱩᱡᱷᱟᱹᱣ ᱫᱟᱲᱮᱭᱟᱜ ᱠᱟᱱᱟ ᱡᱟᱦᱟᱱ ᱡᱤᱱᱤᱥ ᱟᱵᱚ ᱟᱹᱰᱤ ᱚᱠᱛᱚ ᱠᱷᱟᱴᱟᱣ ᱠᱟᱛᱮ ᱯᱮ ᱫᱷᱟᱣ ᱯᱩᱱ ᱫᱷᱟᱣ ᱜᱟᱱ ᱜᱮᱵᱚᱱ ᱵᱟᱝ ᱜᱟᱱ ᱦᱚᱪᱚᱣ ᱠᱟᱱᱟ ᱚᱱᱠᱟ ᱠᱟᱛᱮ ᱦᱚᱸ ᱵᱚᱱ ᱞᱟᱦᱟ ᱟᱠᱟᱱᱟ ᱚᱱ ᱚᱱᱟ ᱡᱤᱱᱤᱥ ᱫᱚ ᱩᱱᱠᱩ ᱱᱟᱦᱟᱜ ᱜᱤᱫᱽᱨᱟᱹ ᱫᱚ ᱵᱟᱝ ᱠᱚ ᱧᱟᱢ ᱡᱚᱝ ᱠᱟᱱᱟ ᱡᱟᱦᱟᱸ ᱠᱷᱟᱹᱛᱤᱨ ᱩᱱᱠᱩ ᱞᱮᱯᱴᱚᱯ ᱵᱟᱠᱷᱟᱱ ᱢᱳᱵᱟᱭᱤᱞ ᱛᱮ ᱢᱤᱫ ᱫᱷᱟᱣ ᱵᱟᱨ ᱫᱷᱟᱣ ᱡᱟᱦᱟᱱ ᱠᱩᱠᱞᱤ ᱠᱚᱠᱚ ᱚᱞᱟᱜ ᱠᱟᱱᱟ ᱤᱱᱟᱹ ᱛᱮᱜᱮ ᱩᱱᱠᱩ ᱚᱱᱟ ᱨᱮᱱᱟᱜ ᱛᱮᱞᱟ ᱠᱚ ᱧᱟᱢᱮᱜ ᱠᱷᱟᱹᱛᱤᱨ ᱟᱫᱚ ᱤᱱᱟᱹ ᱨᱮᱜᱮ ᱠᱚ ᱚᱨ ᱫᱚᱦᱚ ᱠᱟᱱᱟ ᱤᱱᱟᱹ ᱵᱟᱦᱨᱮ ᱦᱚᱸ ᱡᱮ ᱢᱤᱫᱴᱟᱱ ᱫᱩᱱᱭᱟᱹ ᱢᱮᱱᱟᱜᱼᱟ ᱛᱟᱨᱟᱥᱤᱧ ᱵᱮᱲᱟ ᱚᱱᱮ ᱡᱮ ᱟᱡᱟᱜ ᱦᱚᱲᱢᱚ ᱡᱟᱦᱟᱸ ᱛᱮ ᱩᱱᱤ ᱡᱟᱦᱟᱱ ᱞᱮᱯᱴᱚᱯ ᱯᱮ ᱚᱠᱛᱚᱭ ᱮᱢ ᱫᱟᱲᱮᱜ ᱠᱟᱱᱟ ᱚᱱᱟ ᱦᱚᱲᱢᱚᱟᱜ ᱦᱚᱸ ᱢᱤᱫᱴᱟᱝ ᱞᱟᱹᱠᱛᱤ ᱢᱮᱱᱟᱜᱼᱟ ᱡᱮ ᱤᱧ ᱩᱱᱤᱭᱟᱜ ᱡᱟᱦᱟᱸ ᱛᱤᱱᱟᱜ ᱜᱟᱱᱜᱮ ᱯᱤᱥᱤ ᱠᱚ ᱢᱮᱱᱟᱜᱼᱟ ᱡᱟᱦᱟᱸ ᱛᱤᱱᱟᱹᱜ ᱡᱟᱝᱜᱟ ᱨᱮᱱᱟᱜ ᱚᱱᱟ ᱵᱮᱞᱮᱱᱥ ᱠᱚ ᱚᱱᱟ ᱡᱷᱚᱛᱚ ᱜᱮ ᱱᱤᱨᱵᱷᱚᱨ ᱟᱭ ᱚᱱᱟ ᱡᱟᱛᱮ ᱫᱤᱱᱟᱢ ᱜᱮ ᱡᱮᱱᱚ ᱢᱤᱫᱴᱟᱝ ᱪᱟᱨᱪᱟᱣ ᱦᱩᱭᱩᱜᱼᱢᱟ ᱟᱫᱚ ᱚᱱᱟ ᱠᱚ ᱡᱩᱫᱤ ᱦᱚᱲᱢᱚ ᱪᱟᱨᱪᱟᱣ ᱠᱚ ᱚᱱᱟ ᱟᱵᱚ ᱰᱟᱺᱦᱤ ᱠᱚᱨᱮ ᱡᱟᱦᱟᱱ ᱠᱷᱮᱞ ᱠᱚᱨᱮ ᱚᱱᱮ ᱵᱟᱦᱨᱮ ᱚᱲᱟᱜ ᱵᱟᱦᱨᱮ ᱵᱟᱵᱚᱱ ᱠᱚᱨᱟᱣᱟ ᱛᱟᱦᱚᱞᱮ ᱠᱷᱟᱱ ᱫᱚ ᱡᱟᱦᱟᱱ ᱜᱮ ᱱᱮᱛᱟᱨᱟᱜ ᱡᱮᱞᱮᱠᱟ ᱚᱱᱟ ᱥᱩᱜᱟᱨ ᱮᱢᱟᱱ ᱠᱚ ᱨᱳᱜᱽ ᱟᱡᱟᱨ ᱥᱮ ᱯᱨᱮᱥᱟᱨ ᱮᱢᱟᱱ ᱨᱳᱜᱽ ᱟᱡᱟᱨ ᱠᱚ ᱟᱹᱰᱤ ᱞᱚᱜᱚᱱ ᱜᱮ ᱦᱚᱲᱢᱚ ᱠᱚᱨᱮ ᱦᱤᱡᱩᱜ ᱠᱟᱱᱟ ᱡᱟᱦᱟᱸ ᱠᱷᱟᱹᱛᱤᱨ ᱠᱚᱢ ᱩᱢᱮᱨᱟᱱ ᱜᱤᱫᱽᱨᱟᱹ ᱠᱚᱦᱚᱸ ᱩᱱᱠᱩ ᱦᱚᱸ ᱚᱱᱟ ᱨᱳᱜᱽ ᱟᱡᱟᱨ ᱨᱮᱠᱚ ᱧᱩᱨᱩ ᱠᱟᱛᱮ ᱟᱹᱰᱤ ᱦᱚᱲ ᱫᱚᱠᱚ ᱵᱚᱸᱜᱟ ᱛᱟᱞᱟ ᱦᱚᱸᱠᱚ ᱵᱚᱸᱜᱟ ᱛᱟᱞᱟᱜ ᱠᱟᱱᱟ ᱱᱚᱣᱟ ᱠᱷᱟᱹᱛᱤᱨ ᱢᱩᱪᱟᱹᱫ ᱨᱮᱫᱚ ᱞᱟᱹᱭ ᱦᱩᱭᱩᱜᱼᱟ ᱡᱮ ᱱᱩᱠᱩ ᱜᱤᱫᱽᱨᱟᱹ ᱠᱚᱫᱚ ᱠᱟᱹᱴᱤᱡ ᱩᱢᱮᱨ ᱠᱷᱚᱱᱜᱮ ᱱᱚᱣᱟ ᱠᱷᱮᱞᱳᱰ ᱮᱢᱟᱱ ᱠᱚᱨᱮᱱᱟᱜ ᱥᱮ ᱵᱟᱦᱨᱮ ᱠᱚᱨᱮᱱᱟᱜ ᱠᱟᱹᱢᱤ ᱠᱟᱹᱥᱱᱤ ᱠᱚᱫᱚ ᱮᱠᱟᱞᱜᱮ ᱡᱚᱯᱲᱟᱣ ᱞᱟᱹᱠᱛᱤ ᱢᱮᱱᱟᱜᱼᱟ